ᱤᱧᱟᱹᱜ ᱦᱚᱲᱢᱚ ᱱᱟᱯᱟᱭ ᱫᱚᱦᱚᱭ ᱞᱟᱹᱜᱤᱫ ᱠᱷᱟᱱ ᱡᱟᱹᱥᱛᱤ ᱥᱩᱱᱩᱢ ᱵᱟᱹᱧ ᱡᱚᱢᱟ ᱟᱨ ᱵᱤᱥᱛᱤ ᱚᱱᱟ ᱡᱟᱦᱟᱜ ᱱᱟᱦᱟᱜ ᱦᱳᱴᱮᱹᱞ ᱠᱚᱨᱮᱜ ᱧᱟᱢᱚᱜ ᱠᱟᱱᱟ ᱚᱱᱟ ᱡᱤᱱᱤᱥ ᱦᱚᱸ ᱵᱟᱹᱧ ᱡᱚᱢᱟ ᱟᱨ ᱚᱲᱟᱜ ᱨᱮ ᱡᱟᱦᱟᱸ ᱠᱚᱢ ᱫᱷᱟᱨᱟ ᱥᱩᱱᱩᱢ ᱠᱚᱢ ᱢᱚᱥᱞᱟ ᱚᱱᱟ ᱠᱚ ᱜᱮ ᱤᱥᱤᱱ ᱠᱟᱛᱮᱫ ᱜᱮᱧ ᱡᱚᱢᱟ ᱚᱱᱟ ᱠᱷᱟᱱ ᱫᱚ ᱦᱚᱲᱢᱚ ᱱᱟᱯᱟᱭ ᱛᱟᱦᱮᱱᱟ ᱟᱨ ᱟᱵᱚ ᱱᱤᱡᱮᱛᱮ ᱡᱟᱦᱟᱸ ᱵᱚ ᱪᱟᱥᱵᱟᱥᱟ ᱪᱟᱥᱟ ᱵᱚ ᱚᱱᱟ ᱡᱤᱱᱤᱥ ᱠᱚ ᱡᱚᱢ ᱞᱮᱠᱷᱟᱱ ᱟᱹᱰᱤ ᱱᱟᱯᱟᱭᱟ ᱟᱨ ᱢᱟᱱᱮ ᱚᱱᱮ ᱪᱮᱫ ᱠᱚ ᱢᱮᱱᱟ ᱚᱱᱮ ᱥᱟᱥᱟᱝ ᱢᱚᱥᱞᱟ ᱥᱩᱱᱩᱢ ᱚᱱᱟ ᱠᱚ ᱡᱟᱹᱥᱛᱤ ᱵᱟᱝ ᱞᱟᱜᱟᱣ ᱠᱚᱢ ᱠᱚᱢ ᱫᱷᱟᱨᱟᱣ ᱞᱟᱜᱟᱣ ᱠᱟᱛᱮᱫ ᱡᱚᱢ ᱞᱮᱠᱷᱟᱱ ᱚᱱᱟ ᱜᱮ ᱵᱮᱥᱟ ᱵᱩᱨᱩ ᱦᱟᱨᱟ ᱨᱮᱭᱟᱜ ᱡᱟᱦᱟᱸ ᱧᱟᱢᱚᱜᱼᱟ ᱡᱚᱢ ᱡᱚᱢ ᱞᱮᱠᱟᱱ ᱡᱤᱱᱤᱥ ᱠᱚ ᱟᱲᱟᱜ ᱠᱚ ᱥᱟᱠᱟᱢ ᱠᱚ ᱚᱱᱟ ᱠᱚ ᱡᱚᱢ ᱞᱮᱠᱷᱟᱱ ᱦᱚᱲᱢᱚ ᱱᱟᱯᱟᱭ ᱛᱟᱦᱮᱱᱟ ᱟᱨ ᱢᱟᱱᱮ ᱨᱩᱣᱟᱹ ᱦᱟᱹᱥᱩ ᱨᱮ ᱠᱚᱢ ᱯᱟᱜᱲᱟᱣᱟ ᱚᱱᱟ ᱠᱚᱫᱚ ᱪᱮᱠᱟᱛᱮ ᱚᱱᱟ ᱫᱚ ᱠᱷᱚᱛ ᱵᱟᱝ ᱞᱟᱜᱟᱣ ᱠᱟᱱᱟ ᱠᱷᱚᱛ ᱵᱮᱥᱛᱤ ᱞᱟᱜᱟᱣ ᱛᱮ ᱦᱚᱸ ᱧᱮᱞᱚᱜᱼᱟ ᱞᱮᱜᱮᱡ ᱞᱮᱜᱮᱡ ᱵᱟᱹᱠᱤ ᱠᱟᱹᱢᱤ ᱫᱚᱛᱟᱭ ᱠᱚᱢ ᱜᱮᱭᱟ ᱚᱱᱟ ᱠᱷᱟᱹᱛᱤᱨ ᱜᱮ ᱤᱧ ᱫᱚ ᱚᱲᱟᱜ ᱨᱮᱱᱟᱜ ᱤᱥᱤᱱᱟᱜ ᱠᱚᱜᱮᱧ ᱡᱚᱢ ᱵᱟᱲᱟᱭᱮᱜᱼᱟ ᱟᱨ ᱚᱱᱠᱟ ᱫᱚ ᱵᱟᱦᱨᱮ ᱨᱮᱭᱟᱜ ᱫᱚ ᱵᱟᱝ ᱟ